ᱦᱳᱭ ᱡᱟᱦᱟᱸᱛᱤᱥ ᱱᱟᱜᱟᱢᱟᱱ ᱞᱟᱠᱪᱟᱨᱟᱱ ᱱᱤᱭᱚᱢ ᱠᱚᱫᱚ ᱛᱟᱦᱮᱸᱠᱟᱱ ᱜᱮᱭᱟ ᱡᱟᱦᱟᱸ ᱠᱟᱹᱢᱤ ᱨᱮᱜᱮ ᱠᱟᱹᱴᱤᱡᱪᱩᱞᱩᱝ ᱡᱚᱫᱤ ᱱᱤᱭᱚᱢ ᱵᱟᱭ ᱛᱟᱦᱮᱱᱟ ᱢᱮᱱᱠᱷᱟᱱ ᱚᱱᱟ ᱠᱟᱹᱢᱤᱫᱚ ᱵᱟᱭ ᱥᱟᱠᱥᱮᱥᱚᱜᱼᱟ ᱵᱟᱭ

ᱥᱠᱩᱞ ᱠᱚᱨᱮᱦᱚᱸ ᱢᱤᱫᱴᱟᱝ ᱱᱤᱭᱚᱢ ᱛᱟᱦᱮᱱᱟ ᱡᱚᱛᱚ ᱥᱠᱩᱞ ᱨᱮᱜᱮ ᱱᱤᱭᱚᱢ ᱛᱟᱦᱮᱱᱟ ᱟᱵᱚ ᱵᱚᱸᱜᱟᱵᱳᱨᱳᱨᱮ ᱡᱟᱦᱮᱨ ᱛᱷᱟᱱᱨᱮᱦᱚᱸ ᱱᱤᱭᱚᱢ ᱛᱟᱦᱮᱱᱟ ᱪᱮ ᱵᱟᱝᱜᱮ ᱚᱸᱰᱮᱫᱚ ᱪᱟᱯᱚᱞ ᱟᱛᱮᱫᱚ ᱵᱟᱝᱵᱚᱱ ᱵᱚᱞᱚᱱᱟ ᱚᱸᱰᱮᱫᱚ ᱟᱵᱚᱣᱟᱜ ᱢᱚᱱᱫᱤᱨ ᱠᱟᱱᱟᱛᱟᱵᱚ ᱟᱵᱚᱣᱟᱜ ᱢᱚᱱᱮ ᱨᱮᱱᱟᱜ ᱟᱵᱚᱣᱟᱜ ᱥᱟᱶᱛᱟ ᱨᱮᱱᱟᱜ ᱟᱵᱚᱣᱟᱜ ᱡᱟᱦᱟᱸᱛᱟᱵᱚ ᱥᱮᱫᱟᱭ ᱦᱟᱯᱲᱟᱢᱠᱚ ᱡᱟᱦᱮᱨ ᱜᱟᱲᱠᱚ ᱵᱮᱨᱮᱫᱟᱠᱟᱫ ᱚᱱᱟᱨᱮ ᱟᱵᱚᱠᱚ ᱞᱟᱹᱭᱚᱴᱚ ᱟᱠᱟᱫᱟ ᱵᱟᱝᱜᱮ ᱟᱯᱮᱫᱚ ᱱᱚᱰᱮᱯᱮ ᱜᱚᱰᱼᱡᱚᱦᱟᱨ ᱞᱮᱱᱠᱷᱟᱱ ᱱᱚᱝᱠᱟ ᱱᱤᱭᱚᱢᱯᱮ ᱥᱟᱵ ᱞᱮᱠᱷᱟᱱᱫᱚ ᱟᱯᱮᱫᱚᱯᱮ ᱵᱮᱥᱨᱮᱯᱮ ᱛᱟᱦᱮᱱᱟ ᱚᱱᱠᱟᱜᱮ ᱦᱳᱭ ᱥᱠᱩᱞ ᱠᱚᱨᱮᱦᱚᱸ ᱚᱱᱠᱟᱜᱮ ᱱᱤᱭᱚᱢᱵᱚᱱ ᱯᱷᱳᱞᱳᱭ ᱦᱳᱭ ᱦᱟᱜᱵᱚᱱ ᱯᱟᱸᱡᱟ ᱞᱮᱠᱷᱟᱱ ᱥᱠᱩᱞ ᱜᱤᱫᱽᱨᱟᱹ ᱦᱚᱸᱠᱚ ᱯᱟᱲᱦᱟᱣ ᱫᱟᱲᱮᱭᱟᱜᱼᱟ ᱟᱵᱚ ᱢᱤᱫᱴᱮᱱ ᱜᱚᱴᱷᱚᱱᱛᱟᱵᱚ ᱢᱮᱱᱟᱜᱼᱟ ᱟᱛᱳ ᱨᱮ ᱚᱱᱟᱨᱮᱦᱚᱸ ᱟᱹᱰᱤ ᱟᱭᱢᱟ ᱱᱤᱭᱚᱢ ᱛᱟᱵᱚᱵᱚᱱ ᱛᱚᱞ ᱫᱚᱦᱚᱣᱟᱠᱟᱫᱟ ᱵᱟᱝᱜᱮ ᱜᱩᱡᱩᱜᱼᱵᱩᱨᱩᱜ ᱨᱮᱫᱚ ᱥᱩᱨᱩᱜ ᱦᱩᱭᱩᱜ ᱜᱮᱭᱟ ᱟᱨ ᱥᱟᱶᱛᱮ ᱯᱟᱨᱟᱵᱽᱼᱯᱩᱱᱟᱹᱭ ᱫᱚ ᱟᱵᱚ ᱡᱚᱛᱚ ᱦᱚᱲᱵᱚᱱ ᱨᱟᱹᱥᱠᱟᱹᱭ ᱜᱮᱭᱟ ᱚᱠᱚᱭᱦᱚᱸ ᱫᱩᱠ ᱨᱮᱫᱚ ᱟᱞᱚᱵᱚᱱ ᱛᱟᱦᱮᱱ ᱢᱟ ᱚᱱᱟᱛᱮ ᱢᱤᱫᱴᱟᱝ ᱥᱮᱫᱟᱭ ᱠᱷᱚᱱ ᱯᱟᱨᱟᱵᱚᱜ ᱟᱵᱚᱱ ᱢᱟᱱᱮᱫᱚ ᱡᱚᱛᱚᱦᱚᱲᱜᱮ ᱵᱮᱥᱨᱮᱵᱚᱱ ᱛᱟᱦᱮᱱ ᱢᱟ ᱥᱟᱶᱛᱮ ᱟᱵᱚᱣᱟᱜ ᱡᱟᱦᱟᱸ ᱟᱪᱟᱨᱼᱵᱮᱣᱦᱟᱨ ᱛᱟᱵᱚ ᱢᱮᱱᱟᱜᱼᱟ ᱵᱟᱯᱞᱟᱼᱵᱤᱦᱟᱹᱛᱟᱵᱚ ᱢᱮᱱᱟᱜᱼᱟ ᱵᱷᱟᱰᱟᱱᱛᱟᱵᱚ ᱢᱮᱱᱟᱜᱼᱟ ᱜᱤᱫᱽᱨᱟᱹ ᱵᱚᱱ ᱧᱩᱛᱩᱢ ᱠᱚᱣᱟ ᱮᱢᱟᱱᱵᱚᱱ ᱧᱩᱛᱩᱢ ᱠᱚᱣᱟ ᱚᱱᱟᱨᱮ ᱢᱤᱫᱴᱟᱝ ᱱᱤᱭᱚᱢᱵᱚᱱ ᱛᱚᱞ ᱟᱠᱟᱫᱟ ᱟᱨ ᱱᱤᱭᱚᱢᱛᱮ ᱵᱟᱝᱵᱚᱱ ᱛᱟᱲᱟᱢ ᱞᱮᱠᱷᱟᱱ ᱵᱟᱭ ᱯᱩᱨᱟᱹᱜᱼᱟ